ᱛᱮᱦᱮᱧ ᱤᱧᱤᱧ ᱜᱤᱫᱽᱨᱟᱹ ᱢᱚᱬᱮ ᱵᱚᱪᱷᱚᱨᱮ ᱦᱩᱭᱱᱟ ᱱᱤᱛᱳᱜ ᱩᱱᱤ ᱟᱥᱲᱟ ᱨᱮ ᱮᱰᱢᱤᱥᱚᱱ ᱞᱟᱹᱜᱤᱫ ᱮᱰᱢᱤᱥᱚᱱᱮᱭᱟᱹᱧ ᱟᱨ ᱟᱭᱟᱜ ᱡᱟᱦᱟᱸ ᱛᱤᱱᱟᱹᱜ ᱟᱫᱷᱟᱨ ᱢᱮᱱᱟᱜᱼᱟ ᱯᱷᱳᱴᱳ ᱢᱮᱱᱟᱜᱼᱟ ᱯᱷᱳᱴᱳ ᱤᱫᱤ ᱠᱟᱛᱮ ᱤᱧ ᱪᱟᱞᱟᱜᱼᱟ ᱟᱨ ᱚᱸᱰᱮ ᱦᱮᱰ ᱢᱟᱥᱴᱟᱨ ᱥᱟᱞᱟᱜ ᱤᱧ ᱨᱚᱯᱚᱲᱟ ᱡᱮ ᱱᱩᱭ ᱤᱧᱤᱧ ᱜᱤᱫᱽᱨᱟᱹ ᱢᱚᱬᱮ ᱥᱟᱞᱮ ᱦᱩᱭ ᱮᱱᱟ ᱱᱚᱰᱮ ᱟᱢ ᱟᱥᱲᱟ ᱨᱮ ᱦᱟᱛᱟᱣᱮᱢ ᱮᱰᱢᱤᱥᱚᱱ ᱱᱚᱝᱠᱟ ᱜᱮ ᱫᱤᱱ ᱜᱮ ᱱᱩᱭ ᱦᱤᱡᱩᱜ ᱟᱭ ᱟᱨ ᱚᱞᱚᱜ ᱯᱟᱲᱦᱟᱣ ᱨᱮᱦᱚᱸ ᱫᱷᱮᱭᱟᱱᱟᱜ ᱟᱭ ᱱᱤᱭᱟᱹ ᱠᱟᱛᱷᱟ ᱜᱮ